ᱟᱭ ᱥᱯᱤᱠ ᱤᱱᱴᱩ ᱯᱷᱟᱭᱤᱵᱽ ᱰᱤᱥᱴᱨᱤᱠᱴ ᱱᱮᱢ ᱵᱟᱸᱠᱩᱲᱟ ᱡᱚᱞᱯᱟᱭᱜᱩᱲᱤ ᱢᱩᱨᱥᱤᱫᱟᱵᱟᱫᱽ ᱵᱤᱨᱵᱷᱩᱢ ᱠᱳᱞᱠᱟᱛᱟ ᱱᱚᱫᱤᱭᱟ ᱫᱟᱨᱡᱤᱞᱤᱝ ᱟᱞᱤᱯᱩᱨᱫᱩᱭᱟᱨ ᱩᱛᱛᱚᱨ ᱫᱤᱱᱟᱡᱽᱯᱩᱨ ᱯᱩᱨᱩᱞᱤᱭᱟ ᱦᱟᱣᱲᱟ ᱦᱩᱜᱽᱞᱤ ᱡᱷᱟᱲᱜᱨᱟᱢ ᱯᱚᱥᱪᱷᱤᱢ ᱢᱮᱫᱽᱱᱤᱯᱩᱨ ᱯᱩᱨᱵᱚ ᱢᱮᱫᱽᱱᱤᱯᱩᱨ ᱯᱩᱨᱵᱚ ᱵᱚᱨᱫᱷᱚᱢᱟᱱ ᱯᱚᱥᱪᱤᱢ ᱵᱚᱨᱫᱷᱚᱢᱟᱱ ᱢᱟᱞᱫᱟ ᱥᱟᱣᱩᱛᱷ ᱪᱚᱵᱽᱵᱤᱥ ᱯᱚᱨᱜᱚᱱᱟ ᱯᱚᱥᱪᱤᱢ ᱵᱚᱨᱫᱷᱚᱢᱟᱱ ᱱᱚᱨᱛᱷ ᱪᱚᱵᱽᱵᱤᱥ ᱯᱚᱨᱜᱚᱱᱟ